ᱦᱮᱞᱳ ᱴᱨᱟᱭᱵᱮᱞ ᱚᱯᱷᱤᱥ ᱠᱟᱱᱟ ᱟᱨᱮ ᱦᱚᱞᱟ ᱤᱧ ᱵᱟᱞᱩᱨᱜᱷᱟᱴ ᱪᱟᱞᱟᱜ ᱞᱟᱹᱜᱤᱫ ᱴᱮᱠᱥᱤᱧ ᱵᱩᱠᱤᱝ ᱞᱮᱜᱼᱟ ᱫᱩᱭᱥᱚ ᱴᱟᱠᱟᱛᱮ ᱢᱮᱱᱠᱷᱟᱱ ᱚᱱᱟ ᱴᱷᱤᱠ ᱢᱚᱛᱚ ᱤᱧᱟᱹᱜ ᱚᱲᱟᱜ ᱨᱮ ᱵᱟᱝ ᱥᱮᱴᱮᱨ ᱞᱮᱱᱟ ᱟᱫᱚ ᱚᱱᱟᱜᱮᱧ ᱢᱮᱱᱮᱜ ᱠᱟᱱᱟ ᱢᱟᱱᱮ ᱴᱷᱤᱠ ᱢᱚᱛᱚ ᱤᱧᱟᱹᱜ ᱚᱲᱟᱜ ᱨᱮ ᱵᱟᱝ ᱥᱮᱴᱮᱨ ᱞᱮᱱ ᱠᱷᱟᱹᱛᱤᱨ ᱜᱟᱹᱰᱤ ᱟᱫᱚ ᱚᱱᱟᱨᱮᱭᱟᱜ ᱤᱧ ᱢᱟᱱᱮ ᱯᱟᱭᱥᱟ ᱨᱩᱣᱟᱹᱲᱤᱧ ᱠᱷᱚᱡᱚᱜᱚᱜ ᱠᱟᱱᱟ